ᱡᱚᱦᱟᱨ ᱜᱮ ᱤᱧ ᱥᱳᱢᱪᱟᱸᱫᱽ ᱦᱟᱸᱥᱫᱟᱜ ᱤᱧ ᱞᱟᱹᱭᱫᱟ ᱟᱛᱳ ᱢᱟᱹᱡᱷᱤ ᱰᱤ ᱠᱷᱚᱱ ᱜᱚᱢᱠᱮ ᱱᱤᱭᱟᱹ ᱵᱟᱨ ᱫᱤᱜᱷᱟᱹ ᱪᱟᱞᱟᱜ ᱞᱮ ᱢᱮᱱᱫᱟ ᱛᱚ ᱜᱟᱹᱰᱤ ᱜᱮ ᱚᱱᱟ ᱜᱟᱹᱰᱤ ᱵᱟᱠᱷᱨᱟᱛᱤᱧ ᱯᱷᱳᱱ ᱠᱟᱫᱟ ᱛᱤᱱᱟᱹᱜ ᱵᱷᱟᱲᱟᱢ ᱦᱟᱛᱟᱣᱮᱫᱟ ᱪᱮᱫᱞᱮᱠᱟᱢ ᱦᱟᱛᱟᱣᱟ ᱞᱟᱹᱭᱢᱮ ᱤᱱᱠᱟᱹ ᱨᱮᱜᱮ ᱯᱟ ᱦᱤᱞ ᱦᱚᱸᱞᱮ ᱥᱮᱱᱟᱠᱟᱱ ᱜᱮᱭᱟ ᱥᱮᱱ ᱫᱚ ᱟᱫᱚ ᱱᱤᱭᱟᱹ ᱱᱮᱥ ᱦᱚᱸ ᱫᱤᱜᱷᱟᱹ ᱠᱟᱹᱴᱤᱡ ᱜᱟᱱ ᱴᱩᱨᱤᱡᱚᱢ ᱡᱟᱭᱜᱟ ᱜᱮ ᱧᱮᱞ ᱞᱟᱹᱜᱤᱫ ᱥᱟᱶᱛᱮ ᱥᱮᱱᱚᱜ ᱞᱮ ᱜᱚᱴᱟᱣ ᱠᱟᱫᱟ ᱛᱚ ᱚᱱᱟ ᱜᱟᱹᱰᱤ ᱵᱟᱠᱷᱨᱟ ᱛᱮᱜᱮ ᱯᱷᱳᱱ ᱫᱚ ᱦᱟᱸᱜ ᱦᱮᱸ ᱟᱨ ᱜᱟᱹᱰᱤ ᱨᱮᱱᱟᱜ ᱠᱮᱯᱟᱥᱤᱴᱤ ᱪᱮᱫᱞᱮᱠᱟ ᱢᱮᱱᱟᱜᱼᱟ ᱥᱤᱴ ᱠᱮᱯᱟᱥᱤᱴᱤ ᱠᱚ ᱚᱱᱟ ᱥᱤᱴ ᱠᱮᱯᱟᱥᱤᱴᱤ ᱦᱚᱸ ᱢᱚᱴᱟᱢᱩᱴᱤ ᱱᱚ ᱡᱚᱱᱟ ᱠᱷᱟᱡ ᱜᱮ ᱦᱩᱭᱩᱜᱼᱟ ᱦᱟᱸᱜ ᱦᱮᱸ ᱚᱱᱟ ᱜᱟᱹᱰᱤ ᱟᱞᱮ ᱫᱟᱢ ᱫᱚᱨ ᱪᱮᱫ ᱞᱮᱠᱟᱢ ᱦᱟᱛᱟᱣᱼᱫᱟ ᱪᱮᱫᱞᱮᱠᱟ ᱵᱟᱝ ᱠᱟᱹᱴᱤᱡ ᱞᱟᱹᱭ ᱦᱮᱸ ᱞᱟᱹᱭᱟᱞᱤᱧ ᱠᱷᱟᱱ ᱠᱟᱹᱴᱤᱡ ᱜᱟᱱᱚᱜᱼᱟ ᱦᱮᱸ ᱠᱟᱹᱴᱤᱡ ᱠᱚᱢ ᱠᱟᱛᱮᱫ ᱦᱮᱸ ᱠᱟᱹᱴᱤᱡ ᱠᱚᱢ ᱠᱟᱛᱮᱫ ᱮᱢᱟᱣᱟᱞᱤᱧ ᱵᱮᱱ ᱵᱟᱥ ᱥᱮᱱ ᱥᱮᱱ ᱠᱟᱛᱮᱫ ᱥᱮᱱ ᱦᱮᱡ ᱠᱟᱛᱮᱫ ᱦᱟᱸᱜ ᱵᱟᱹᱠᱤ ᱫᱚ ᱜᱟᱞᱢᱟᱨᱟᱜᱼᱟ ᱦᱮᱸ ᱵᱟᱹᱠᱤ ᱯᱚᱭᱥᱟ ᱫᱚ ᱦᱚᱸᱜ ᱮᱰᱵᱷᱟᱱᱥ ᱠᱤᱪᱷᱩ ᱞᱤᱧ ᱮᱢᱟ ᱵᱮᱱᱟ ᱟᱨ ᱵᱟᱠᱤ ᱫᱚ ᱦᱮᱡ ᱠᱟᱛᱮᱫ ᱦᱮᱸᱛᱚ ᱴᱷᱤᱠᱜᱮᱭᱟ ᱫᱚᱦᱚᱭ ᱫᱟᱞᱤᱧ ᱜᱚᱢᱠᱮ